ᱤᱧ ᱟᱭᱢᱟ ᱡᱤᱭᱟᱹᱞᱤ ᱠᱩᱧ ᱟᱥᱩᱞᱟᱠᱟᱫ ᱠᱚᱣᱟ ᱵᱷᱤᱰᱤᱼᱢᱮᱨᱚᱢ ᱢᱤᱦᱩᱼᱰᱟᱝᱨᱟ ᱟᱨᱚ ᱥᱤᱢ ᱥᱮ ᱜᱮᱰᱮ ᱠᱚᱦᱩᱸᱧ ᱩᱱᱠᱩᱧ ᱟᱹᱥᱩᱞ ᱟᱠᱟᱫ ᱠᱚᱣᱟ ᱟᱫᱚ ᱩᱱᱠᱩ ᱟᱹᱰᱤ ᱠᱟᱡᱟᱠ ᱛᱮᱜᱮᱧ ᱥᱮᱵᱟ ᱡᱚᱛᱱᱚ ᱠᱚᱣᱟ ᱞᱟᱞᱚᱱᱼᱯᱟᱞᱚᱱ ᱠᱟᱛᱮ ᱠᱚᱣᱟᱧ ᱟᱨ ᱦᱟᱴ ᱨᱮᱧ ᱟᱠᱷᱨᱤᱧ ᱠᱚᱣᱟᱧ ᱥᱮ ᱚᱲᱟᱜ ᱠᱷᱚᱡ ᱦᱚᱸᱠᱚ ᱟᱠᱷᱨᱤᱧᱚᱜᱼᱟ ᱟᱨ ᱦᱟᱴ ᱨᱮ ᱤᱧ ᱪᱟᱞᱟᱜ ᱠᱟᱛᱮᱫ ᱠᱟᱹᱴᱤᱡ ᱥᱮ ᱡᱤᱭᱟᱹᱞᱟ ᱠᱚᱦᱚᱸᱧ ᱠᱤᱨᱤᱧ ᱟᱜᱩ ᱠᱟᱛᱮ ᱱᱚᱸᱰᱮ ᱚᱲᱟᱜ ᱨᱮᱧ ᱱᱩᱠᱩ ᱞᱟᱞᱚᱱᱼᱯᱟᱞᱚᱱ ᱠᱟᱛᱮᱫ ᱞᱟᱹᱴᱩ ᱠᱚᱣᱟ ᱟᱨᱤᱧ ᱟᱠᱷᱨᱤᱧ ᱠᱚᱣᱟ ᱚᱱᱠᱟ ᱦᱚᱛᱮᱡ ᱛᱮ ᱤᱧ ᱠᱷᱟᱡᱱᱟᱧ ᱟᱨᱡᱟᱣ ᱮᱫᱟ